ᱤᱧᱫᱚ ᱯᱷᱩᱴᱵᱚᱞ ᱜᱟᱛᱮᱜ ᱟᱹᱰᱤ ᱟᱸᱴᱤᱧ ᱠᱩᱥᱤᱭᱟᱜᱼᱟ ᱪᱮᱫᱟᱜ ᱠᱤ ᱚᱱᱟᱨᱮ ᱦᱚᱲᱢᱚ ᱯᱷᱤᱴᱱᱮᱥ ᱢᱚᱸᱡᱽ ᱛᱟᱦᱮᱱᱟ ᱛᱟᱯᱚᱨ ᱪᱚᱧᱪᱚᱞ ᱯᱚᱧᱪᱚᱞ ᱞᱮᱱᱠᱷᱟᱱ ᱦᱟᱱᱛᱮ ᱱᱟᱛᱮᱢ ᱫᱟᱹᱲ ᱵᱟᱲᱟᱭᱟ ᱯᱷᱩᱨᱛᱤ ᱟᱹᱰᱤ ᱟᱸᱴ ᱛᱟᱦᱮᱱ ᱛᱟᱢᱟ ᱛᱚ ᱦᱚᱲᱢᱚ ᱦᱚᱲᱢᱚ ᱮᱠᱥᱟᱨᱥᱟᱭᱤᱡᱚᱜ ᱛᱟᱢᱟ ᱞᱟᱸᱜᱟᱢ ᱞᱟᱸᱜᱟ ᱵᱟᱢ ᱢᱟᱱᱮ ᱫᱩᱲᱩᱯ ᱠᱟᱛᱮ ᱡᱮᱢᱚᱱ ᱫᱩᱲᱩᱯ ᱛᱟᱦᱮᱱ ᱞᱟᱸᱜᱟᱢ ᱵᱩᱡᱷᱟᱹᱣᱟ ᱢᱚᱸᱡᱽ ᱵᱟᱢ ᱢᱚᱸᱡᱽ ᱵᱟᱢ ᱫᱟᱬᱟ ᱫᱟᱲᱮᱭᱟᱜᱼᱟ ᱡᱟᱦᱟᱸ ᱨᱮᱜᱮᱢ ᱪᱟᱞᱟᱜᱼᱟ ᱪᱚᱴ ᱠᱚᱨᱮᱛᱮ ᱪᱟᱞᱟᱣ ᱜᱚᱫᱚᱼᱟ ᱡᱟᱦᱟᱸᱛᱮ ᱡᱟᱦᱟᱸ ᱡᱟᱦᱟᱸᱱᱟᱜ ᱜᱮᱢ ᱠᱚᱨᱟᱣᱟ ᱪᱚᱴ ᱠᱚᱨᱮᱛᱮ ᱠᱚᱨᱟᱣᱟ ᱞᱟᱦᱟᱛᱮ ᱟᱥᱠᱮᱛ ᱵᱟᱢ ᱟᱹᱭᱠᱟᱹᱣᱟ ᱠᱟᱹᱢᱤ ᱛᱮᱦᱚᱸ ᱚᱱᱟ ᱞᱟᱹᱜᱤᱫ ᱯᱷᱩᱴᱵᱚᱞ ᱜᱟᱛᱮᱜ ᱫᱚ ᱢᱚᱸᱡᱽ ᱟᱹᱭᱠᱟᱹᱜᱼᱟ ᱤᱱᱟᱹ ᱛᱮᱦᱚᱸ ᱵᱨᱮᱱ ᱠᱷᱩᱞᱟᱹᱜᱼᱟ ᱢᱚᱸᱡᱽ ᱥᱮᱫᱟᱭ ᱠᱷᱚᱡ ᱯᱷᱩᱴᱵᱚᱞ ᱜᱟᱛᱮᱜ ᱟᱹᱰᱤ ᱢᱚᱸᱡᱽ ᱢᱟᱭᱤᱱ ᱟᱰᱤ ᱟᱸᱴ ᱯᱷᱨᱮᱥᱚᱜᱼᱟ ᱟᱞᱮᱭᱟᱜ ᱫᱚ ᱯᱷᱨᱮᱥᱚᱜᱼᱟ